ᱟᱵᱚᱣᱟᱜ ᱡᱮ ᱵᱤᱵᱷᱤᱱᱱᱚ ᱨᱚᱠᱚᱢ ᱯᱚᱱᱚᱛ ᱞᱟᱠᱪᱟᱨ ᱠᱚ ᱢᱮᱱᱟᱜᱼᱟ ᱚᱱᱟᱠᱚ ᱵᱟᱧᱪᱟᱣ ᱫᱚᱦᱚᱭᱛᱮ ᱵᱤᱵᱷᱤᱱᱱᱚ ᱨᱚᱠᱚᱢ ᱠᱟᱹᱢᱤ ᱠᱟᱹᱢᱤᱭᱟᱹ ᱠᱟᱫᱟᱢ ᱚᱱᱠᱟ ᱚᱠᱚᱭ ᱠᱚᱫᱚ ᱱᱤᱡᱮ ᱚᱱᱟ ᱤᱭᱟᱹ ᱦᱮᱱᱟᱜ ᱛᱟᱠᱚᱣᱟ ᱵᱤᱵᱷᱤᱱᱱᱚ ᱨᱚᱠᱚᱢ ᱢᱟᱹᱡᱷᱤ ᱦᱮᱱᱟᱜᱼᱟ ᱢᱟᱹᱡᱷᱤᱼᱯᱟᱨᱜᱟᱱᱟ ᱦᱮᱱᱟᱜᱼᱟ ᱩᱱᱠᱩ ᱫᱚ ᱪᱮᱫ ᱵᱤᱵᱷᱤᱱᱱᱚ ᱨᱚᱠᱚᱢ ᱵᱚᱸᱜᱟᱼᱵᱩᱨᱩ ᱵᱚᱱ ᱯᱩᱡᱟᱹ ᱟᱹᱠᱤᱱᱟ ᱚᱱᱟᱛᱮ ᱟᱵᱚ ᱥᱚᱢᱟᱡᱽ ᱴᱤᱠᱟᱹᱣ ᱫᱚᱦᱚ ᱟᱠᱟᱱᱟ ᱥᱚᱢᱟᱡᱽ ᱵᱚᱱ ᱟᱜᱟᱣ ᱫᱟᱲᱮᱭᱟᱜᱼᱟ ᱚᱱᱟᱛᱮ ᱵᱤᱵᱷᱤᱱᱱᱚ ᱨᱚᱠᱚᱢ ᱢᱟᱹᱡᱷᱤ ᱼᱯᱟᱨᱜᱟᱱᱟ ᱨᱮᱭᱟᱜ ᱠᱟᱹᱢᱤ ᱦᱮᱱᱟᱜᱼᱟ ᱯᱩᱡᱟᱹ ᱨᱮᱭᱟᱜ ᱯᱚᱨᱚᱵᱽ ᱨᱮᱭᱟᱜ ᱥᱮ ᱵᱟᱯᱞᱟ ᱨᱮᱭᱟᱜ ᱚᱱᱟᱠᱚ ᱡᱤᱱᱤᱥ ᱫᱚ ᱢᱟᱹᱡᱷᱤᱼᱯᱟᱨᱜᱟᱱᱟ ᱢᱟᱹᱡᱷᱤ ᱦᱟᱲᱟᱢ ᱥᱮ ᱡᱚᱜᱽ ᱢᱟᱹᱡᱷᱤ ᱜᱚᱰᱮᱛ ᱩᱱᱠᱩ ᱠᱚ ᱠᱟᱹᱢᱤᱭᱟᱠᱚ ᱩᱱᱠᱩ ᱵᱟᱠᱷᱨᱟ ᱵᱟᱝ ᱦᱩᱭᱩᱜᱼᱟ ᱚᱱᱟ ᱠᱚ ᱠᱟᱹᱢᱤ ᱯᱟᱨᱚᱢ ᱩᱱᱠᱩ ᱜᱮᱠᱚ ᱵᱟᱰᱟᱭᱟ ᱪᱮᱫ ᱞᱮᱠᱟᱛᱮ ᱚᱱᱟ ᱠᱟᱹᱢᱤ ᱠᱚ ᱯᱟᱨᱚᱢ ᱦᱩᱭᱩᱜᱼᱟ ᱚᱠᱚᱭ ᱠᱚᱠᱚ ᱵᱟᱰᱟᱭᱟ ᱪᱮᱫ ᱞᱮᱠᱟᱛᱮ ᱚᱱᱟ ᱠᱟᱹᱢᱤ ᱦᱩᱭᱩᱜᱼᱟ ᱜᱟᱱᱚᱜᱼᱟ ᱚᱱᱟ ᱞᱮᱠᱟᱱᱛᱮ ᱦᱚᱲᱫᱚ ᱵᱤᱵᱷᱤᱱᱱᱚ ᱨᱚᱠᱚᱢ ᱩᱱᱠᱩ ᱴᱷᱮᱡ ᱜᱮ ᱪᱟᱞᱟᱜ ᱟᱠᱚ ᱟᱨ ᱚᱱᱟ ᱠᱟᱹᱢᱤ ᱠᱚ ᱯᱟᱨᱚᱢᱟ